ᱰᱟᱸᱰᱳ ᱵᱩᱨᱩ ᱨᱮ ᱦᱟᱹᱛᱤ ᱠᱚ ᱢᱮᱱᱟᱜ ᱠᱚᱣᱟ ᱛᱟᱹᱨᱩᱵ ᱠᱚ ᱢᱮᱱᱟᱜ ᱠᱚᱣᱟ ᱟᱨᱚ ᱠᱩᱞᱟᱹᱭ ᱠᱚ ᱢᱮᱱᱟᱜ ᱠᱚᱣᱟ ᱪᱮᱬᱮ ᱠᱚ ᱢᱮᱱᱟᱜ ᱠᱚᱣᱟ ᱟᱹᱰᱤᱜᱟᱱ ᱡᱤᱭᱟᱹᱞᱤ ᱢᱮᱱᱟᱜ ᱠᱚᱣᱟ ᱟᱫᱚ ᱦᱟᱹᱛᱤᱧ ᱟᱜᱩᱭᱮ ᱠᱷᱟᱱ ᱦᱟᱹᱛᱤ ᱫᱚ ᱡᱚᱢ ᱦᱚᱸ ᱵᱟᱹᱧ ᱮᱢ ᱫᱟᱲᱮ ᱟᱭᱟ ᱟᱨ ᱩᱱᱟᱹᱜ ᱚᱲᱟᱜ ᱦᱚᱸ ᱵᱟᱹᱱᱩᱜᱼᱟ ᱛᱟᱞᱮ ᱩᱱᱟᱹᱜ ᱚᱲᱟᱜ ᱦᱚᱸ ᱵᱟᱭ ᱥᱮᱬᱟᱼᱟ ᱛᱳ ᱚᱠᱟᱨᱤᱧ ᱫᱚᱦᱚᱭᱮᱭᱟ ᱛᱳ ᱦᱟᱹᱛᱤ ᱫᱚ ᱵᱟᱹᱧ ᱟᱹᱥᱩᱞᱮᱭᱟ ᱛᱟᱹᱨᱩᱵ ᱦᱚᱸᱧ ᱟᱹᱜᱩᱭᱮᱭᱟ ᱛᱚ ᱩᱱᱤ ᱡᱚᱢ ᱵᱟᱹᱧ ᱮᱢ ᱫᱟᱲᱮ ᱟᱭᱟ ᱩᱱᱤ ᱢᱟ ᱡᱤᱞᱮ ᱡᱚᱢᱟ ᱛᱳ ᱡᱤᱞ ᱫᱚ ᱚᱠᱟᱨᱤᱧ ᱧᱟᱢ ᱟᱭᱟ ᱛᱳ ᱡᱤᱞ ᱵᱟᱹᱧ ᱮᱢ ᱫᱟᱲᱮᱭᱟᱭ ᱠᱷᱟᱱ ᱫᱤᱱ ᱵᱟᱠᱷᱟᱡ ᱤᱧᱜᱮ ᱡᱚᱢᱤᱧᱟᱭ ᱛᱳ ᱤᱧᱫᱚ ᱠᱩᱞᱟᱹᱭ ᱤᱧ ᱟᱹᱥᱩᱞᱮᱭᱟ ᱠᱩᱞᱟᱹᱭ ᱫᱚᱢᱮᱧ ᱠᱩᱥᱤᱭᱟᱠᱚᱣᱟ ᱟᱨ ᱠᱩᱞᱟᱹᱭ ᱤᱧ ᱟᱹᱥᱩᱞᱮᱭᱟ ᱤᱧᱫᱚ ᱩᱱᱤ ᱫᱚ ᱫᱷᱩᱵᱤ ᱜᱷᱟᱥ ᱠᱚᱧ ᱟᱹᱜᱩᱟᱭᱟ ᱚᱱᱟᱠᱚᱧ ᱮᱢᱟᱭᱟ ᱯᱚᱴᱚᱢ ᱠᱚᱯᱤ ᱠᱚᱧ ᱮᱢᱟᱭᱟ ᱚᱱᱟ ᱠᱚᱧ ᱡᱚᱢ ᱦᱚᱪᱚᱭᱮᱭᱟ ᱟᱨ ᱵᱟᱦᱟ ᱠᱚᱯᱤ ᱠᱚᱧ ᱟᱹᱜᱩᱣᱟᱭᱟ ᱟᱨ ᱢᱤᱨᱩ ᱠᱚᱧ ᱟᱹᱥᱩᱞ ᱠᱚᱣᱟ ᱩᱱᱠᱩ ᱫᱚ ᱠᱷᱟᱧᱪᱟ ᱨᱮᱧ ᱫᱚᱦᱚ ᱠᱟᱠᱚᱣᱟ ᱟᱨ ᱪᱷᱳᱞᱟ ᱠᱚᱧ ᱮᱢᱟ ᱠᱚᱣᱟ ᱟᱨ ᱪᱮᱬᱮ ᱠᱚᱦᱚᱸᱧ ᱫᱚᱦᱚ ᱠᱟᱠᱚᱣᱟ ᱩᱱᱠᱩ ᱫᱚ ᱠᱷᱟᱧᱪᱟ ᱨᱮᱠᱚ ᱛᱟᱦᱮᱱᱟ ᱟᱨ ᱩᱱᱠᱩ ᱫᱚ ᱚᱲᱟᱜ ᱠᱚᱨᱮ ᱦᱚᱸᱠᱚ ᱥᱟᱦᱚᱵ ᱜᱮᱭᱟ ᱟᱨ ᱩᱱᱠᱩ ᱫᱚ ᱦᱚᱯᱚᱱ ᱦᱚᱯᱚᱱ ᱡᱤᱭᱟᱹᱞᱤ ᱠᱟᱱᱟ ᱠᱚ